ᱜᱚᱝᱠᱮ ᱦᱚᱞᱟ ᱡᱟᱦ ᱟᱸᱧ ᱯᱷᱳᱱᱟᱫ ᱢᱮ ᱛᱟᱦᱮᱸᱡ ᱵᱩᱞᱩᱝ ᱟ ᱨ ᱥᱩᱱᱩᱢᱤᱧ ᱦᱟᱛᱟᱣᱟ ᱢᱮᱱᱛᱮ ᱛᱚ ᱟᱞᱮᱭᱟᱜ ᱵᱩᱞᱩᱝ ᱢᱮᱱᱟᱜ ᱟᱠᱟᱫᱟ ᱚᱱᱟ ᱠᱷᱟᱛᱤᱨ ᱛᱮ ᱥᱩᱱᱩᱢ ᱠᱷᱟᱞᱤ ᱠᱩᱞ ᱢᱮ ᱮᱸᱰᱮ ᱠᱷᱟᱱ ᱜᱮ ᱜᱟᱱᱚᱜᱼᱟ